ᱦᱮᱸ ᱤᱧ ᱢᱚᱱᱮᱭᱮᱫ ᱜᱮᱭᱟ ᱨᱟᱥᱟᱭᱤᱱ ᱠᱤᱴᱱᱟᱥᱚᱠ ᱫᱚ ᱥᱟᱹᱨᱤᱜᱤ ᱦᱟᱥᱟᱭ ᱱᱚᱥᱴᱚᱭᱮᱫ ᱠᱟᱱᱜᱮᱭᱟ ᱪᱮᱫᱟᱜ ᱥᱮ ᱡᱟᱦᱟᱸ ᱡᱟᱭᱜᱟ ᱨᱮ ᱡᱮ ᱯᱚᱨᱤᱢᱟᱱ ᱨᱟᱥᱟᱭᱱᱤᱠ ᱥᱟᱨ ᱞᱟᱜᱟᱜᱼᱟ ᱥᱮ ᱯᱚᱨᱤᱢᱟᱱ ᱯᱷᱚᱞᱚᱱ ᱦᱩᱭᱩᱜ ᱞᱟᱹᱜᱤᱫ ᱦᱩᱭᱩᱜ ᱠᱷᱟᱹᱛᱤᱨ ᱵᱮᱥᱤ ᱯᱷᱚᱞᱚᱱ ᱦᱩᱭᱩᱜ ᱠᱷᱟᱹᱛᱤᱨ ᱩᱱᱤ ᱢᱟᱱᱮ ᱵᱮᱥᱤ ᱵᱮᱥᱤ ᱠᱤᱴᱱᱟᱥᱚᱠ ᱥᱟᱨᱮ ᱞᱟᱜᱟᱣᱟᱜ ᱠᱟᱱᱟ ᱚᱱᱟ ᱠᱷᱟᱹᱛᱤᱨᱩᱱᱠᱩ ᱦᱟᱟᱥᱟᱨᱮᱱ ᱢᱮᱱᱟᱜ ᱠᱩ ᱞᱮᱸᱰᱮᱫᱠᱩ ᱵᱚᱦᱩᱛ ᱠᱤᱪᱷᱩ ᱟᱨᱦᱚᱸ ᱢᱮᱱᱟᱜ ᱠᱚᱣᱟ ᱡᱮᱥᱮᱠᱤ ᱪᱟᱥ ᱞᱟᱹᱜᱤᱫ ᱛᱮ ᱟᱹᱰᱤᱜᱤ ᱢᱟᱱᱮ ᱯᱨᱚᱭᱚᱡᱚᱱᱤᱭᱚᱜᱤᱭᱟ ᱩᱱᱠᱩ ᱩᱱᱠᱩ ᱩᱠᱩ ᱵᱷᱟᱜᱤ ᱠᱩᱡ ᱠᱤᱴ ᱦᱩᱠᱩ ᱜᱚᱡᱚᱜ ᱠᱟᱱᱟ ᱚᱱᱟᱛᱮ ᱠᱤᱴᱱᱟᱥᱚᱠ ᱥᱟᱨ ᱞᱟᱜᱟᱣ ᱦᱚᱸ ᱫᱚᱨᱠᱟᱨ ᱜᱮᱭᱟ ᱡᱮᱥᱮᱠᱤ ᱡᱮ ᱯᱚᱨᱤᱢᱟᱱ ᱠᱷᱮᱛ ᱨᱮ ᱡᱮ ᱯᱚᱨᱤᱢᱟᱱ ᱠᱷᱮᱛ ᱥᱮᱭ ᱯᱚᱨᱤᱢᱟᱱ ᱩᱱᱩᱡᱟᱭᱤᱚᱱᱟ ᱨᱟᱱ ᱞᱟᱜᱟᱣ ᱫᱚ ᱫᱚᱨᱠᱟᱨᱟ ᱟᱨ ᱡᱮᱥᱮᱠᱮ ᱵᱮᱥᱤ ᱯᱚᱨᱤᱢᱟᱱᱮᱢ ᱞᱟᱜᱟᱣ ᱞᱮᱠᱷᱟᱡ ᱫᱚ ᱢᱟᱱᱮ ᱫᱤᱱ ᱠᱮ ᱫᱤᱱ ᱢᱟᱱᱮ ᱵᱮᱥᱤ ᱯᱚᱨᱤᱢᱟᱱ ᱞᱟᱜᱟᱣ ᱛᱮ ᱞᱟᱜᱟᱣ ᱤᱫᱤ ᱤᱫᱤ ᱛᱮ ᱚᱱᱟ ᱡᱮ ᱯᱚᱨᱤᱢᱟᱱ ᱡᱚᱢᱤ ᱡᱟᱦᱟᱸ ᱠᱷᱮᱛ ᱠᱷᱮᱛ ᱨᱮ ᱵᱚᱞᱮᱢ ᱪᱟᱥᱟ ᱚᱱᱟ ᱪᱟᱥ ᱯᱚᱨᱚ ᱵᱚᱨᱛᱤ ᱯᱚᱨᱚ ᱵᱚᱨᱛᱤ ᱥᱩᱢᱟᱹᱭ ᱨᱮᱫᱚᱦᱩᱭ ᱫᱚ ᱦᱩᱭᱩᱜ ᱛᱟᱢᱨᱮᱦᱚᱸ ᱩᱱᱟᱹᱜ ᱯᱷᱚᱞᱚᱱ ᱥᱮᱨᱚᱠᱚᱢ ᱵᱟᱭ ᱮᱢᱟᱢᱟ ᱚᱱᱟᱜᱤᱧ ᱢᱮᱱᱟ ᱛᱚ ᱟᱨ ᱢᱤᱫᱴᱮᱡ ᱯᱚᱫᱷᱚ ᱛᱤ ᱢᱮᱱᱟᱜ ᱠᱟᱫᱟ ᱡᱮ ᱡᱚᱭᱵᱚ ᱯᱚᱫᱷᱚ ᱛᱤ ᱚᱱᱟ ᱠᱷᱟᱹᱛᱤᱨ ᱚᱱᱟ ᱯᱚᱫᱷᱚ ᱛᱤ ᱛᱮᱵᱩ ᱪᱟᱥ ᱞᱮᱠᱷᱟᱡ ᱫᱚ ᱡᱮᱥᱮᱠᱮ ᱯᱨᱟᱠᱤᱛᱤᱠ ᱨᱮ ᱡᱟᱦᱟᱸ ᱠᱩ ᱡᱤᱱᱤᱥ ᱵᱚᱞᱮ ᱱᱤᱢ ᱱᱤᱢ ᱱᱤᱢ ᱡᱳ ᱛᱟᱨᱯᱚᱨᱮ ᱦᱩᱭᱩᱜ ᱠᱟᱱᱟ ᱱᱚᱜᱚᱭ ᱡᱮ ᱜᱩᱨᱤᱡ ᱥᱟᱨ ᱚᱱᱟᱠᱩᱢ ᱮᱢᱟᱜ ᱠᱷᱟᱡ ᱫᱚ ᱛᱟᱦᱚᱞᱮ ᱢᱟᱱᱮ ᱠᱤᱴᱱᱟᱥᱚᱠ ᱜᱚᱡᱚᱜ ᱨᱮᱦᱚᱸ ᱠᱩ ᱩᱱᱟᱹᱜ ᱮᱯᱷᱮᱠᱴ ᱫᱚ ᱩᱱᱠᱩ ᱩᱯᱟᱹᱨ ᱨᱮᱫᱚ ᱵᱟᱝ ᱯᱟᱲᱟᱜᱼᱟ ᱟᱨ ᱚᱱᱟ ᱫᱤᱭᱮᱜᱤᱫᱚ ᱪᱟᱥ ᱫᱚ ᱵᱷᱟᱜᱤ ᱯᱷᱚᱞᱚᱱᱮ ᱮᱢᱟ ᱟᱨ ᱡᱮᱥᱮᱠᱮ ᱦᱟᱥᱟ ᱦᱚᱸ ᱟᱹᱰᱤ ᱢᱚᱪᱮ ᱫᱚᱦᱚᱭᱟ ᱚᱱᱟᱠᱩᱢ ᱵᱮᱵᱚᱦᱟᱨ ᱞᱮᱠᱷᱟᱡ ᱫᱚ